ᱦᱮᱞᱳ ᱦᱮᱸ ᱟᱨ ᱟᱯᱮ ᱥᱮᱫ ᱪᱮᱫᱞᱮᱠᱟ ᱯᱨᱳᱜᱨᱟᱢ ᱠᱚ ᱦᱩᱭᱩᱜᱼᱟ ᱮᱱᱮᱡ ᱥᱮᱨᱮᱧ ᱡᱟᱦᱟᱱᱟᱜ ᱯᱮ ᱢᱟᱱᱟᱣ ᱫᱚ ᱦᱳᱭ ᱚᱻ ᱟᱨ ᱪᱮᱫ ᱞᱮᱠᱟ ᱯᱩᱡᱟᱹ ᱠᱚ ᱤᱭᱟᱹ ᱫᱷᱩᱛᱤ ᱠᱚ ᱪᱮᱫᱞᱮᱠᱟ ᱥᱟᱹᱲᱤ ᱠᱚ ᱦᱚᱨᱚᱜ ᱵᱟᱸᱫᱮ ᱚᱻ ᱟᱪᱪᱷᱟ ᱚᱻ ᱦᱚᱻ ᱟᱨ ᱤᱭᱟᱹ ᱪᱮᱫ ᱠᱚ ᱞᱟᱹᱭᱟ ᱨᱩ ᱠᱚᱫᱚ ᱪᱮᱫ ᱠᱚ ᱨᱩ ᱪᱮᱫᱞᱮᱠᱟ ᱟᱪᱪᱷᱟ ᱚᱻ ᱚᱻ ᱮᱱᱠᱷᱟᱱ ᱯᱮᱲᱟ ᱠᱚᱦᱚᱸ ᱡᱚᱛᱚ ᱥᱟᱹᱲᱤ ᱫᱷᱩᱛᱤ ᱚᱻ ᱮᱱᱠᱷᱟᱱ ᱫᱚᱢᱮ ᱫᱷᱩᱢᱼᱫᱷᱟᱢ ᱜᱮ ᱦᱩᱭᱩᱜᱼᱟ ᱯᱩᱨᱟᱹ ᱵᱟᱡᱟᱣ ᱚᱻ ᱟᱨ ᱟᱨ ᱪᱮᱫ ᱠᱚᱫᱚ ᱵᱟᱭ ᱜᱟᱱᱚᱜᱼᱟ ᱪᱚᱫ ᱠᱚ ᱦᱳᱭ ᱪᱮᱫ ᱠᱚᱫᱚ ᱵᱟᱭ ᱜᱟᱱᱚᱜᱼᱟ ᱚᱱᱮ ᱦᱟᱸᱜ ᱪᱮᱫ ᱛᱮ ᱚ ᱚ ᱚ ᱚ ᱟᱨ ᱴᱷᱤᱠ ᱜᱮᱭᱟ ᱪᱟᱞᱟᱣ ᱦᱩᱭᱩᱜᱼᱟ ᱛᱟᱦᱚᱞᱮ ᱫᱷᱩᱛᱤ ᱥᱟᱹᱲᱤ ᱠᱟᱛᱮᱱ ᱜᱮ ᱵᱮᱥ ᱴᱷᱤᱠ ᱜᱮᱭᱟ ᱪᱟᱞᱟᱜ ᱦᱩᱭᱩᱜᱼᱟ ᱛᱚᱵᱮ ᱦᱮᱸ